ᱟᱹᱛᱩ ᱴᱚᱴᱷᱟ ᱨᱮᱱ ᱪᱟᱹᱥᱤ ᱠᱚᱭᱟᱜ ᱫᱚ ᱟᱭᱢᱟ ᱜᱮ ᱱᱟᱦᱟᱜ ᱫᱚ ᱟᱱᱟᱴ ᱥᱮ ᱢᱩᱥᱠᱤᱞ ᱥᱮ ᱪᱮᱞᱮᱧᱡ ᱨᱮᱠᱚ ᱥᱟᱢᱟᱝ ᱨᱮᱠᱚ ᱯᱟᱲᱟᱜ ᱠᱟᱱ ᱜᱮᱭᱟ ᱢᱤᱫ ᱛᱮᱫᱚ ᱱᱮᱛᱟᱨ ᱦᱩᱭᱩᱜ ᱠᱟᱱᱟ ᱪᱟᱥ ᱵᱟᱥ ᱞᱟᱹᱜᱤᱫ ᱛᱮ ᱡᱮ ᱯᱚᱨᱤᱢᱟᱱ ᱢᱟᱱᱮ ᱥᱮᱪ ᱞᱟᱹᱜᱤᱫ ᱛᱮ ᱫᱟᱜ ᱚᱱᱟ ᱨᱮᱭᱟᱜ ᱟᱹᱰᱤ ᱢᱟᱨᱟᱝ ᱢᱤᱫᱴᱮᱱ ᱟᱱᱟᱴ ᱚᱛ ᱞᱟᱛᱟᱨᱮ ᱫᱟᱜ ᱠᱚᱢ ᱤᱫᱤᱜ ᱠᱟᱱᱟ ᱚᱱᱟ ᱫᱟᱜ ᱨᱟᱠᱟᱵᱽ ᱠᱟᱛᱮᱫ ᱵᱟᱠᱚ ᱪᱟᱥ ᱫᱟᱲᱮᱭᱟᱜ ᱠᱟᱱᱟ ᱜᱟᱰᱟ ᱥᱚᱰᱚᱜ ᱨᱮ ᱫᱟᱜ ᱠᱚᱢ ᱤᱫᱤᱜ ᱠᱟᱱᱟ ᱚᱸᱰᱮ ᱠᱷᱚᱱ ᱫᱟᱜ ᱫᱟᱜ ᱛᱩᱞᱟᱹᱣ ᱠᱟᱛᱮᱫ ᱦᱚᱸ ᱵᱟᱠᱚ ᱪᱟᱥ ᱫᱟᱲᱮᱭᱟᱜ ᱠᱟᱱᱟ ᱟᱨ ᱡᱟᱦᱟᱱᱟᱜ ᱱᱚᱝᱠᱟ ᱥᱮᱪ ᱵᱮᱵᱚᱥᱛᱟ ᱦᱚᱸ ᱠᱤᱱᱛᱩ ᱥᱚᱨᱠᱟᱨ ᱛᱚᱨᱚᱵ ᱠᱷᱚᱱ ᱟᱹᱰᱤ ᱩᱛᱟᱹᱨ ᱵᱟᱹᱱᱩᱜ ᱟᱠᱟᱫᱟ ᱤᱱᱟᱹ ᱥᱟᱶ ᱥᱟᱶᱛᱮᱢᱟ ᱟᱹᱰᱤ ᱟᱭᱢᱟ ᱢᱮᱱᱟᱜ ᱟᱠᱟᱫ ᱜᱮ ᱡᱮᱢᱚᱱ ᱚᱠᱟ ᱥᱳᱢᱚᱭ ᱫᱚ ᱰᱩᱵᱟᱹ ᱠᱮᱫᱟ ᱰᱩᱵᱟᱹ ᱠᱷᱟᱹᱛᱤᱨ ᱛᱮ ᱪᱟᱥ ᱵᱟᱥ ᱵᱟᱹᱲᱤᱡ ᱪᱟᱵᱟᱭᱮᱱᱟ ᱦᱳᱭᱛᱚ ᱮᱢᱚᱱᱮ ᱦᱚᱭ ᱫᱟᱜ ᱠᱮᱫᱟ ᱟᱨᱮᱞ ᱠᱮᱫᱟᱭ ᱡᱚ ᱵᱟᱦᱟ ᱡᱚᱛᱚᱜᱮ ᱵᱟᱹᱲᱤᱡ ᱪᱟᱵᱟᱭᱮᱱᱟ ᱱᱚᱜ ᱱᱚᱠᱟᱱᱟᱝ ᱟᱹᱰᱤ ᱟᱭᱢᱟ ᱩᱛᱟᱹᱨ ᱢᱩᱥᱠᱤᱞ ᱨᱮᱠᱚ ᱯᱟᱲᱟᱜ ᱠᱟᱱᱟ ᱟᱨ ᱱᱚᱶᱟ ᱞᱟᱹᱜᱤᱫ ᱛᱮ ᱥᱟᱹᱨᱤ ᱜᱮ ᱱᱮᱛᱟᱨ ᱫᱚ ᱪᱟᱹᱥᱤ ᱠᱚ ᱠᱚᱦᱚᱸ ᱠᱤᱱᱛᱩ ᱵᱩᱡ ᱚᱪᱚᱭᱟᱠᱚ ᱡᱟᱹᱨᱩᱲ ᱠᱟᱱᱟᱟᱨ ᱟᱨ ᱥᱚᱨᱠᱟᱨ ᱛᱚᱨᱚᱵ ᱠᱷᱚᱱ ᱩᱱᱠᱩ ᱞᱟᱹᱜᱤᱫ ᱠᱟᱹᱣᱰᱤ ᱜᱚᱲᱚ ᱨᱮᱭᱟᱜ ᱟᱹᱰᱤ ᱟᱸᱴ ᱜᱮ ᱡᱟᱹᱨᱩᱲ ᱢᱮᱱᱟᱜᱼᱟ ᱟᱨ ᱵᱟᱝᱠᱷᱟᱱ ᱩᱱᱠᱩ ᱟᱹᱛᱩ ᱴᱚᱴᱷᱟ ᱠᱚᱨᱮᱱ ᱪᱟᱹᱥᱤ ᱵᱟᱹᱥᱤ ᱫᱚ ᱟᱨ ᱰᱷᱮᱨ ᱫᱤᱱ ᱫᱚ ᱪᱟᱥ ᱵᱟᱥ ᱠᱟᱛᱮᱫ ᱟᱨ ᱢᱚᱸᱡᱽ ᱫᱚ ᱵᱟᱠᱚ ᱛᱟᱦᱮᱸ ᱫᱟᱲᱮᱭᱟᱜᱼᱟ